ᱦᱮᱸ ᱡᱚᱦᱟᱨ ᱜᱮ

ᱢᱟ ᱟᱫᱚ ᱞᱟᱹᱭ ᱵᱮᱱ ᱜᱚᱝᱠᱮ ᱱᱟᱯᱟᱭ ᱵᱟᱲᱟ ᱜᱮ ᱦᱮᱸ ᱟᱞᱮ ᱠᱚᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ

ᱚ ᱠᱷᱚᱵᱚᱨ ᱠᱚ

ᱱᱚᱛᱮ ᱫᱚ ᱵᱷᱟᱹᱜᱤ ᱜᱮ ᱠᱟᱞᱪᱟᱨ ᱫᱚ ᱪᱟᱞᱟᱜ ᱠᱟᱱᱟ ᱪᱟᱥ ᱟᱵᱟᱫᱽ ᱱᱤᱭᱟᱹ ᱵᱷᱳᱨ ᱜᱮ ᱡᱤᱭᱚᱱ ᱡᱟᱹᱛᱤ ᱠᱚᱫᱚ ᱠᱷᱟᱸᱰᱟᱜ ᱠᱟᱱᱟ ᱚᱱᱠᱟᱱ ᱧᱚᱜ ᱫᱚ ᱪᱟᱥ ᱟᱵᱟᱫᱽ ᱪᱮᱛᱟᱱ ᱨᱮᱜᱮ ᱡᱚᱛᱚ ᱜᱮ ᱠᱩᱥᱤ ᱨᱟᱹᱥᱠᱟᱹ ᱨᱮᱜᱮ ᱢᱮᱱᱟᱜ ᱞᱮᱭᱟ ᱚᱞᱚᱜ ᱯᱟᱲᱦᱟᱜ ᱠᱚᱫᱚ ᱠᱤᱪᱷᱩ ᱫᱚ ᱪᱟᱹᱠᱨᱤ ᱨᱮ ᱢᱮᱱᱟᱜ ᱠᱚᱣᱟ ᱠᱤᱪᱷᱩ ᱪᱟᱥᱼᱵᱟᱥ ᱵᱟᱝ ᱵᱟᱝ ᱡᱚᱛᱚ ᱜᱮ ᱪᱟᱥ ᱠᱟᱹᱢᱤ ᱚᱱᱠᱟ ᱫᱚ ᱵᱟᱝ ᱪᱟᱥ ᱠᱟᱹᱢᱤ ᱦᱚᱸ ᱢᱮᱱᱟᱜ ᱠᱟᱜ ᱨᱮᱦᱚᱸ ᱵᱟᱡᱟᱨ ᱠᱟᱹᱢᱤ ᱦᱚᱸ ᱢᱮᱱᱟᱜ ᱜᱮᱭᱟ ᱡᱮᱢᱚᱱ ᱠᱤᱪᱷᱩ ᱜᱟᱱ ᱫᱚ ᱥᱤᱠᱠᱷᱤᱛᱚ ᱠᱚ ᱩᱱᱠᱩ ᱫᱚ ᱵᱟᱨᱦᱮ ᱥᱮ ᱱᱚᱠᱨᱤ ᱵᱟᱹᱠᱨᱤ ᱪᱟᱹᱠᱨᱤ ᱠᱚ ᱚᱱᱠᱟ ᱢᱮᱱᱟᱜ ᱠᱚᱣᱟ ᱟᱨ ᱵᱟᱹᱠᱤ ᱠᱚᱫᱚ ᱵᱟᱹᱠᱤ ᱦᱟᱲᱟᱢ ᱵᱚᱭᱮᱥ ᱧᱚᱜ ᱠᱚᱫᱚ ᱩᱱᱠᱩᱫᱚ ᱢᱮᱨᱚᱢ ᱵᱷᱤᱰᱤ ᱠᱚ ᱩᱱᱠᱩ ᱠᱚᱜᱮ ᱧᱮᱞ ᱵᱟᱲᱟ ᱠᱚ ᱞᱮᱠᱟ ᱟᱞᱮ ᱚᱸᱰᱮ ᱪᱟᱥ ᱟᱵᱟᱫᱽ ᱫᱚ ᱦᱩᱭᱩᱜ ᱠᱟᱱᱟ ᱱᱚᱛᱮ ᱦᱩᱲᱩ ᱠᱷᱚᱱ ᱮᱦᱚᱵ ᱮᱱᱟ ᱦᱩᱲᱩ ᱛᱩᱲᱤ ᱟᱹᱞᱩ ᱡᱚᱸᱰᱨᱟ ᱨᱟᱹᱥᱩᱱ ᱯᱮᱭᱟᱸᱡᱽ ᱠᱚ ᱢᱟᱡᱷᱮᱼᱢᱟᱡᱷᱮ ᱨᱮ ᱚᱱᱮ ᱚᱱᱠᱟ ᱪᱟᱥ ᱟᱵᱟᱫᱽ ᱚᱱᱟ ᱠᱚᱜᱮ ᱛᱟᱦᱮᱱ ᱠᱟᱱᱟ ᱟᱨ ᱤᱱᱟᱹ ᱠᱚ ᱯᱚᱨ ᱫᱚ ᱚᱱᱮ ᱩᱱᱠᱩ ᱫᱚ ᱱᱤᱛᱚᱜ ᱫᱚ ᱢᱳᱴᱟᱢᱩᱴᱤ ᱚᱞ ᱯᱟᱲᱦᱟᱣ ᱞᱟᱜᱟᱣ ᱨᱮᱜᱮ ᱢᱮᱱᱟᱜ ᱠᱚᱣᱟ

ᱦᱮᱸ ᱵᱚᱞᱮ ᱥᱮᱱ ᱦᱚᱸ ᱚᱱᱠᱟ ᱦᱚᱸ ᱢᱮᱱᱟᱜ ᱠᱚᱣᱟ ᱡᱚᱛᱚ ᱜᱮ ᱚᱲᱟᱜ ᱠᱚᱨᱮ ᱠᱚ ᱛᱟᱦᱮᱱ ᱠᱟᱱᱟ ᱥᱮᱨᱚᱠᱚᱢ ᱫᱚ ᱵᱟᱝ ᱠᱮᱣ ᱫᱚ ᱢᱤᱥᱛᱨᱤ ᱠᱟᱹᱢᱤ ᱠᱚ ᱥᱮᱱᱚᱜ ᱠᱟᱱᱟ ᱠᱮᱣ ᱦᱚᱲ ᱫᱚ ᱪᱟᱹᱥᱤ ᱠᱟᱹᱢᱤ ᱨᱮ ᱠᱮᱣ ᱦᱚᱲ ᱫᱚ ᱪᱟᱹᱠᱨᱤ ᱠᱚᱠᱚ ᱧᱟᱢ ᱟᱠᱟᱜᱼᱟ ᱚᱱᱮ ᱚᱱᱠᱟ ᱜᱮ ᱡᱚᱛᱚ ᱜᱮ ᱡᱚᱛᱚ ᱨᱚᱠᱚᱢ ᱠᱚ ᱠᱟᱹᱢᱤᱭᱟ ᱱᱚᱸᱰᱮᱱ ᱠᱚᱫᱚ ᱤᱱᱟᱹ ᱦᱳᱭ ᱠᱩᱥᱤ ᱫᱚ ᱠᱩᱥᱤ ᱨᱟᱹᱥᱠᱟᱹ ᱨᱮᱜᱮ ᱢᱮᱱᱟᱜ ᱠᱚᱣᱟ ᱟᱹᱰᱤ ᱫᱩᱠ ᱦᱟᱨᱠᱮᱛ ᱨᱮᱫᱚ ᱵᱟᱹᱱᱩᱜ ᱠᱚᱣᱟ